ᱱᱚᱣᱟ ᱦᱟᱹᱞᱤ ᱥᱮᱨᱢᱟ ᱠᱚᱨᱮᱜ ᱟᱵᱚ ᱦᱚᱲ ᱫᱚ ᱵᱤᱵᱷᱤᱱᱱᱚ ᱨᱚᱠᱚᱢ ᱪᱟᱥᱼᱵᱟᱥ ᱡᱮᱢᱚᱱ ᱟᱹᱞᱩ ᱵᱮᱸᱜᱟᱲ ᱯᱟᱴ ᱥᱮ ᱟᱨᱦᱚᱸ ᱟᱭᱢᱟ ᱠᱤᱪᱷᱩ ᱪᱟᱥ ᱟᱵᱟᱫ ᱠᱟᱛᱮᱫ ᱡᱤᱭᱚᱱ ᱵᱚᱱ ᱠᱷᱟᱱᱰᱟᱣᱫᱟ ᱥᱮ ᱱᱚᱣᱟ ᱠᱚ ᱠᱷᱚᱡ ᱪᱟᱥ ᱟᱵᱟᱫ ᱠᱟᱛᱮᱫ ᱟᱭᱢᱟ ᱟᱭᱢᱟ ᱯᱚᱭᱥᱟ ᱵᱚᱱ ᱨᱳᱡᱽᱜᱟᱨᱫᱟ ᱥᱮ ᱱᱚᱣᱟ ᱠᱚ ᱪᱟᱥ ᱟᱵᱟᱫ ᱞᱟᱹᱜᱤᱫ ᱢᱟᱱᱮ ᱮᱥ ᱵᱤ ᱟᱭ ᱥᱴᱮᱴ ᱵᱮᱝᱠ ᱟᱜ ᱦᱚᱸ ᱟᱭᱢᱟ ᱞᱮᱠᱟᱱ ᱜᱚᱲᱚᱭ ᱮᱢᱟᱵᱚᱱ ᱠᱟᱱᱟᱭ ᱢᱟᱱᱮ ᱞᱚᱱ ᱦᱤᱥᱟᱹᱵ ᱛᱮ ᱱᱚᱝᱠᱟᱱᱟᱜ ᱜᱮ ᱟᱵᱚᱣᱟᱜ ᱞᱮᱢᱯᱥ ᱦᱚᱭ ᱮᱢᱟᱵᱚᱱ ᱠᱟᱱᱟᱭ ᱟᱭᱢᱟ ᱦᱚᱲ ᱦᱚᱸ ᱦᱚᱲ ᱥᱮ ᱜᱚᱲᱚ ᱮᱢ ᱠᱟᱛᱮᱫ ᱟᱵᱚ ᱱᱚᱣᱟ ᱠᱚ ᱠᱟᱹᱢᱤ ᱨᱮᱵᱚᱱ ᱞᱟᱜᱟᱣᱫᱟ ᱚᱱᱟ ᱯᱚᱭᱥᱟ ᱚᱱᱟ ᱯᱚᱭᱥᱟ ᱠᱷᱚᱡ ᱜᱮ ᱟᱨᱦᱚᱸ ᱯᱚᱭᱥᱟ ᱵᱚᱱ ᱠᱷᱚᱞᱟᱣ ᱦᱚᱪᱚᱭᱫᱟ ᱛᱚ ᱱᱤᱭᱟᱹ ᱥᱚᱢᱚᱭᱫᱚ ᱟᱵᱚ ᱥᱟᱫᱷᱟᱨᱚᱱᱛᱚ ᱯᱟᱴ ᱠᱚ ᱵᱚᱱ ᱮᱨᱻ ᱟ ᱥᱮᱵᱚᱱ ᱮᱨᱻᱟ ᱯᱟᱴ ᱠᱚ ᱜᱮᱫ ᱠᱟᱛᱮᱫ ᱟᱭᱢᱟ ᱠᱟᱹᱣᱰᱤ ᱵᱚᱱ